ᱤᱧᱫᱚ ᱟᱭᱩᱨᱵᱮᱫᱤᱠ ᱨᱟᱱ ᱜᱤᱧ ᱠᱩᱥᱤᱭᱟᱜᱼᱟ ᱢᱮᱱᱷᱟᱱ ᱦᱚᱥᱯᱤᱴᱟᱞ ᱪᱟᱞᱟᱣ ᱞᱮᱱᱠᱷᱟᱱ ᱞᱚᱜᱚᱱ ᱫᱷᱟᱨᱟ ᱵᱮᱵᱮᱥᱟ ᱮᱠᱷᱟᱱ ᱦᱚᱥᱯᱤᱴᱟᱞ ᱨᱮᱭᱟᱜ ᱯᱚᱨᱤᱵᱮᱥ ᱢᱤᱢᱤᱫᱴᱟᱝ ᱟᱹᱰᱤ ᱠᱷᱟᱨᱟᱯ ᱛᱟᱦᱮᱱᱟ ᱚᱱᱟ ᱠᱚ ᱧᱮᱞᱛᱮ ᱠᱟᱹᱴᱤᱡ ᱢᱚᱱᱮᱨᱮ ᱵᱮᱥ ᱵᱟᱝ ᱵᱩᱡᱷᱟᱹᱜᱼᱟ ᱢᱮᱱᱠᱷᱟᱱ ᱵᱮᱥ ᱵᱮᱥ ᱰᱟᱠᱛᱚᱨ ᱠᱚ ᱛᱟᱦᱮᱱᱟ ᱚᱱᱟ ᱤᱫᱤ ᱠᱟᱛᱮ ᱵᱮᱥ ᱵᱮᱥ ᱨᱟᱱ ᱠᱚᱠᱚ ᱚᱞᱟ

ᱟᱹᱰᱤ ᱞᱚᱜᱚᱱ ᱜᱮ ᱵᱮᱵᱮᱥᱟ ᱥᱮᱬᱟ ᱦᱟᱥᱯᱟᱛᱟᱞ ᱪᱟᱞᱟᱣ ᱞᱮᱱᱠᱷᱟᱱ ᱵᱮᱥ ᱵᱮᱥ ᱯᱟᱲᱦᱟᱣ ᱰᱟᱠᱛᱚᱨ ᱠᱚᱠᱚ ᱛᱟᱦᱮᱱᱟ

ᱵᱮᱥ ᱞᱮᱠᱟᱱ ᱨᱟᱱ ᱦᱚᱸᱠᱚ ᱚᱞᱟ ᱚᱱᱟ ᱛᱮᱪᱮ ᱟᱹᱰᱤ ᱞᱚᱜᱚᱱ ᱚᱱᱮᱠ ᱜᱟᱱᱮ ᱵᱮᱥ ᱫᱟᱲᱮᱭᱟᱜᱼᱟ

ᱚᱸᱰᱮ ᱫᱚ ᱟᱹᱰᱤ ᱯᱨᱚᱠᱟᱨ ᱥᱟᱢᱟᱱ ᱦᱚᱸ ᱛᱟᱦᱮᱱᱟ ᱥᱮᱬᱟ ᱦᱚᱥᱯᱤᱴᱟᱞ ᱨᱮ ᱡᱳᱜᱟᱲ ᱛᱟᱠᱚ ᱛᱟᱦᱮᱱᱟ ᱡᱟᱦᱟᱸ ᱯᱨᱚᱠᱟᱨ ᱨᱮᱜᱮ ᱢᱤᱫᱴᱟᱝ ᱟᱹᱰᱤ ᱩᱱᱠᱩ ᱫᱚᱠᱚ ᱵᱮᱥ ᱫᱟᱲᱮᱭᱟᱭ ᱜᱮᱭᱟ